ᱯᱟᱱ ᱢᱩᱱᱤ ᱟᱢ ᱛᱚ ᱟᱭᱢᱟ ᱨᱚᱠᱚᱢ ᱢᱮᱞᱟᱢ ᱧᱮᱞ ᱟᱠᱟᱫᱟ ᱚᱱᱟ ᱢᱮᱞᱟ ᱢᱩᱫᱽ ᱨᱮ ᱟᱢ ᱥᱚᱵᱽ ᱛᱷᱮᱠᱮ ᱚᱠᱟᱴᱟᱜ ᱢᱮᱞᱟᱢ ᱠᱩᱥᱤᱭᱟᱜᱼᱟ ᱛᱷᱚᱲᱟ ᱞᱟᱹᱭ ᱟᱸᱡᱚᱢᱟᱹᱧ ᱢᱮᱥᱮ ᱟᱞᱮ ᱟᱹᱛᱩᱨᱮ ᱯᱟᱛᱟ ᱢᱮᱞᱟ ᱦᱩᱭᱩᱜᱼᱟ ᱡᱟᱦᱟᱸᱭ ᱠᱚᱠᱚ ᱟᱪᱩᱨ ᱠᱚᱣᱟ ᱩᱱᱠᱩ ᱵᱟᱨ ᱯᱮ ᱫᱤᱱ ᱞᱟᱦᱟ ᱠᱷᱚᱱ ᱠᱚ ᱩᱯᱟᱹᱥ ᱠᱟᱜᱼᱟ ᱩᱯᱟᱹᱥ ᱠᱟᱜᱼᱟ ᱵᱟᱨ ᱯᱮ ᱫᱤᱱ ᱞᱟᱦᱟ ᱠᱷᱚᱱ ᱠᱚ ᱩᱯᱟᱹᱥ ᱠᱟᱜᱼᱟ ᱡᱟᱦᱟᱸᱭ ᱠᱚᱠᱚ ᱟᱪᱩᱨ ᱠᱚᱣᱟ ᱩᱱᱠᱩ ᱠᱚ ᱩᱯᱟᱹᱥ ᱠᱟᱜᱼᱟ ᱯᱟᱛᱟ ᱰᱟᱝ ᱨᱮᱠᱚ ᱛᱚᱞ ᱠᱚᱣᱟ ᱛᱚᱞ ᱠᱟᱛᱮᱫ ᱠᱚ ᱟᱪᱩᱨ ᱠᱚᱣᱟ ᱩᱱ ᱠᱚ ᱡᱚᱢ ᱜᱮᱭᱟ ᱡᱚᱢ ᱠᱟᱛᱮᱫ ᱠᱚ ᱜᱤᱰᱤ ᱠᱟᱜᱼᱟ ᱟᱡ ᱜᱚᱜᱚ ᱛᱟᱠᱚ ᱦᱚᱸ ᱠᱚ ᱩᱯᱟᱹᱥ ᱠᱟᱜᱼᱟ ᱞᱚᱴᱟ ᱠᱚ ᱫᱤᱯᱤᱞ ᱠᱟᱜᱼᱟ ᱟᱨ ᱴᱚᱞᱟ ᱠᱚᱨᱮᱱ ᱦᱚᱲ ᱦᱤᱡᱩᱜ ᱜᱮᱭᱟ ᱠᱚᱧᱮᱧᱮᱞ ᱫᱚᱝ ᱞᱟᱜᱽᱲᱮ ᱠᱚ ᱮᱱᱮᱡ ᱮᱱ ᱜᱮ ᱛᱟᱨ ᱯᱚᱨᱮ ᱫᱚᱠᱟᱱ ᱠᱚᱦᱚᱸ ᱛᱟᱦᱮᱱ ᱜᱮᱭᱟ ᱪᱩᱲᱤ ᱢᱤᱥᱴᱤ ᱫᱚᱠᱟᱱ ᱟᱭᱢᱟ ᱨᱚᱠᱚᱢ ᱛᱟᱦᱮᱱ ᱫᱚᱠᱟᱱ ᱠᱚ ᱛᱟᱦᱮᱱ ᱜᱮᱭᱟ